ᱟᱞᱮ ᱱᱤᱭᱟᱹ ᱠᱚ ᱴᱟᱺᱰᱤ ᱨᱮᱫᱚ ᱟᱭᱢᱟ ᱟᱭᱢᱟ ᱜᱚᱴᱮᱱ ᱪᱮᱬᱮ ᱪᱤᱯᱨᱩᱫ ᱢᱮᱱᱟᱜ ᱠᱚᱣᱟ ᱱᱩᱠᱩ ᱠᱚᱫᱚ ᱠᱚᱜ ᱠᱤᱥᱱᱤ ᱴᱤᱜᱼᱴᱤᱲᱚᱜ ᱜᱷᱟᱣᱲᱟ ᱯᱚᱛᱟᱢ ᱠᱚ ᱟᱭᱢᱟ ᱜᱚᱴᱟᱱ ᱪᱮᱬᱮ ᱪᱤᱯᱨᱩᱫ ᱢᱮᱱᱟᱜ ᱠᱚᱣᱟ ᱠᱮᱨᱠᱮᱴᱟ ᱰᱷᱤᱯᱪᱩ ᱦᱟᱹᱛᱤ ᱜᱩᱲᱤ ᱱᱩᱠᱩ ᱰᱮᱨᱮᱜ ᱪᱮᱬᱮ ᱟᱭᱢᱟ ᱨᱚᱠᱚᱢ ᱪᱮᱬᱮ ᱢᱮᱱᱟᱜ ᱠᱚᱣᱟ ᱮᱱᱠᱷᱟᱱ ᱱᱩᱠᱩ ᱠᱚ ᱪᱮᱬᱮ ᱫᱤᱱ ᱫᱤᱱ ᱛᱮ ᱵᱟᱹᱭ ᱵᱟᱹᱭ ᱛᱮ ᱛᱮᱦᱮᱧ ᱟᱞᱮ ᱥᱮᱫ ᱠᱷᱚᱡ ᱠᱚ ᱟᱫᱚ ᱜᱚᱜ ᱠᱟᱱᱟ ᱚᱠᱟ ᱱᱟᱠᱷᱟ ᱠᱚ ᱪᱟᱞᱟᱜ ᱠᱟᱱᱟ ᱱᱩᱠᱩ ᱪᱮᱬᱮ ᱢᱮᱱᱠᱷᱟᱱ ᱟᱞᱮ ᱱᱟᱠᱷᱟ ᱨᱮᱫᱚ ᱵᱟᱹᱱᱩᱜ ᱠᱚᱣᱟ ᱮᱴᱟᱜ ᱱᱟᱠᱷᱟ ᱨᱮᱠᱚ ᱧᱮᱞᱚᱜ ᱠᱟᱱᱟ ᱦᱟᱱᱛᱮ ᱡᱮᱢᱚᱱ ᱡᱚᱞᱟ ᱠᱮᱨᱠᱮᱴᱟ ᱱᱩᱠᱩ ᱠᱚᱦᱚᱸ ᱠᱚ ᱧᱟᱢᱚᱜ ᱠᱟᱱᱟ ᱦᱮᱸ ᱡᱚᱞᱟ ᱠᱤᱥᱱᱤ ᱠᱟᱴ ᱠᱤᱥᱱᱤ ᱱᱩᱠᱩ ᱠᱚᱠᱚ ᱧᱮᱞᱚᱜ ᱠᱟᱱᱟ ᱟᱭᱢᱟ ᱜᱚᱴᱮᱱ ᱛᱚᱵᱮ ᱱᱩᱠᱩ ᱠᱚ ᱦᱟᱱᱮ ᱟᱞᱮ ᱥᱮᱫ ᱨᱮᱠᱚ ᱛᱟᱦᱮᱱ ᱠᱷᱟᱡ ᱱᱚᱰᱮ ᱫᱚᱞ ᱠᱟᱸᱴᱟ ᱠᱳᱞ ᱪᱮᱬᱮ ᱱᱩᱠᱩ ᱢᱟᱹᱠᱟᱹᱞ ᱱᱩᱠᱩ ᱠᱚ ᱛᱟᱦᱮᱱ ᱠᱷᱟᱱ ᱟᱹᱰᱤ ᱢᱚᱡᱽ ᱥᱚᱵᱷᱟ ᱟᱹᱭᱠᱟᱹᱜᱼᱟ ᱧᱤᱫᱟᱹ ᱵᱮᱞᱟ ᱠᱚ ᱨᱟᱜᱟ ᱱᱚᱛᱮ ᱥᱤᱢ ᱨᱟᱜ ᱦᱚᱸᱠᱚ ᱨᱟᱜᱟ ᱟᱹᱰᱤ ᱨᱟᱹᱥᱠᱟᱹ ᱵᱩᱡᱷᱟᱹᱜᱼᱟ ᱢᱚᱡᱽ ᱜᱮ ᱪᱮᱨᱚᱼᱵᱮᱨᱚ ᱪᱮᱨᱚᱼᱵᱮᱨᱚ ᱟᱹᱰᱤ ᱨᱟᱹᱥᱠᱟᱹ ᱵᱩᱡᱷᱟᱹᱜ ᱟᱱᱟ